ᱦᱚᱸ ᱢᱤᱫᱴᱟᱝ ᱟᱹᱰᱤ ᱱᱟᱯᱟᱭ ᱠᱷᱮᱹᱞ ᱠᱟᱱᱟ ᱟᱨ ᱡᱟᱦᱟᱸ ᱫᱚ ᱵᱟᱨᱭᱟ ᱠᱚ ᱛᱟᱦᱮᱱᱟ ᱚᱱᱟ ᱵᱤᱪᱨᱮ ᱠᱷᱮᱹᱞ ᱦᱩᱭᱩᱜᱼᱟ ᱠᱷᱮᱹᱞ ᱚᱱᱟ ᱵᱤᱪᱨᱮ ᱠᱷᱮᱹᱞ ᱦᱟᱨᱟᱣ ᱡᱤᱛᱟᱹᱣ ᱛᱟᱦᱮᱱᱟ ᱚᱱᱟᱨᱮ ᱡᱟᱦᱟᱸ ᱠᱤᱱ ᱵᱟᱨᱭᱟ ᱨᱮ ᱡᱟᱦᱟᱸᱭᱮ ᱜᱳᱞᱟ ᱩᱱᱤ ᱫᱟᱲᱮᱭᱟᱜᱼᱟᱭ ᱚᱱᱠᱟ ᱜᱮ ᱟᱨᱦᱚᱸ ᱢᱤᱫᱴᱟᱝ ᱠᱷᱮᱹᱞ ᱢᱮᱱᱟᱜᱼᱟ ᱟᱨ ᱡᱟᱭᱦᱳᱠ ᱠᱚ ᱢᱮᱱᱟ ᱦᱚᱠᱤ ᱦᱚᱠᱤ ᱦᱚᱸ ᱠᱷᱮᱹᱞ ᱟᱠᱚ ᱟᱛᱮᱫ ᱜᱮ ᱚᱱᱟᱦᱚᱸ ᱚᱱᱠᱟ ᱜᱮᱠᱚ ᱜᱳᱞᱟ ᱚᱱᱟᱫᱚ ᱴᱷᱮᱸᱜᱟ ᱛᱮᱠᱚ ᱠᱷᱮᱹᱞᱟ ᱴᱷᱮᱸᱜᱟ ᱛᱮ ᱠᱷᱮᱹᱞ ᱟᱠᱚ ᱚᱱᱟ ᱦᱚᱸ ᱚᱱᱠᱟ ᱜᱮᱠᱚ ᱜᱳᱞᱟ ᱛᱟᱠᱚ ᱛᱟᱦᱮᱱᱟ ᱟᱨ ᱠᱷᱮᱹᱞ ᱟᱛᱮᱫ ᱠᱚ ᱚᱱᱠᱟ ᱠᱚ ᱜᱳᱞ ᱟᱨ ᱦᱟᱨᱟ ᱡᱤᱛᱟᱹᱣ ᱚᱱᱟ ᱨᱮᱦᱚᱸ ᱢᱮᱱᱟᱜᱼᱟ